ᱜᱚᱢᱠᱮ ᱡᱚᱦᱟᱨ ᱜᱮ ᱤᱧ ᱫᱚ ᱥᱟᱱᱛᱟᱞᱤ ᱰᱤᱯᱟᱨᱴᱢᱮᱱᱴ ᱨᱮᱱ ᱢᱤᱫᱴᱮᱱ ᱯᱟᱹᱴᱷᱩᱣᱟᱹᱧ ᱞᱟᱹᱭᱫᱟ ᱜᱚᱢᱠᱮᱧ ᱞᱟᱹᱭᱮᱫ ᱠᱟᱱ ᱛᱟᱦᱮᱱᱟ ᱡᱮ ᱱᱚᱣᱟ ᱫᱚ ᱵᱩᱠ ᱥᱴᱚᱞ ᱡᱟᱦᱟᱸ ᱥᱩᱴᱩ ᱵᱩᱠ ᱥᱴᱚᱞ ᱠᱟᱱᱟ ᱛᱳ ᱜᱚᱝᱠᱮ ᱱᱚᱣᱟᱧ ᱞᱟᱹᱭᱮᱫ ᱠᱟᱱ ᱤᱧ ᱫᱚ ᱫᱟᱲᱮ ᱜᱮ ᱫᱷᱚᱱ ᱢᱤᱫ ᱯᱩᱛᱷᱤᱧ ᱦᱟᱛᱟᱣᱟ ᱛᱳ ᱜᱚᱢᱠᱮ ᱱᱚᱣᱟ ᱯᱩᱛᱷᱤ ᱨᱮᱭᱟᱜ ᱜᱚᱱᱚᱝ ᱠᱚ ᱛᱤᱱᱟᱹᱜ ᱠᱟᱹᱴᱤᱡ ᱱᱚᱣᱟ ᱠᱚ ᱵᱟᱰᱟᱭ ᱦᱚᱪᱚ ᱞᱤᱧ ᱠᱷᱟᱱ ᱟᱹᱰᱤ ᱵᱷᱟᱜᱮ ᱠᱚᱜᱼᱟ